ᱱᱮᱛᱟᱨ ᱫᱚ ᱢᱮᱱ ᱜᱟᱱᱚᱜᱼᱟ ᱡᱟᱸᱦᱟ ᱱᱚᱜ ᱚᱭ ᱞᱟᱦᱟ ᱠᱷᱚᱡ ᱫᱚ ᱱᱮᱛᱟᱨ ᱫᱚ ᱟᱭᱢᱟ ᱡᱤᱱᱤᱥ ᱯᱟᱛᱤ ᱜᱮ ᱦᱮᱸ ᱯᱚᱨᱤᱵᱚᱨᱛᱚᱱ ᱠᱟᱱᱟ ᱵᱚᱫᱚᱞ ᱮᱱᱟ ᱪᱮᱫ ᱡᱮ ᱱᱚᱜ ᱚᱭ ᱪᱟᱥ ᱵᱟᱥ ᱥᱮᱫ ᱠᱷᱚᱱᱦᱚᱸ ᱪᱟᱥ ᱫᱚ ᱰᱟᱝᱨᱟ ᱱᱟᱦᱮᱞ ᱛᱮ ᱥᱤ ᱠᱟᱱ ᱛᱟᱸᱦᱮᱜᱼᱟ ᱱᱮᱛᱟᱨ ᱫᱚ ᱚᱱᱟ ᱡᱟᱭᱜᱟ ᱴᱮᱨᱟᱠᱴᱚᱨ ᱛᱮ ᱥᱤ ᱦᱩᱭᱩᱜ ᱠᱟᱱᱟ ᱞᱚᱦᱟ ᱨᱮᱫᱚ ᱥᱮᱨᱢᱟ ᱫᱟᱜ ᱛᱮ ᱡᱟᱸᱦᱟ ᱠᱚ ᱪᱟᱥ ᱦᱩᱭᱩᱜ ᱠᱟᱱ ᱛᱟᱸᱦᱮᱱᱟ ᱚᱱᱟᱦᱚᱸ ᱱᱮᱛᱟᱨ ᱫᱚ ᱥᱟᱵ ᱢᱟᱨᱥᱟᱞ ᱵᱟ ᱢᱮᱥᱤᱱ ᱫᱟᱨᱟ ᱫᱟᱜ ᱨᱟᱠᱟᱵ ᱠᱟᱛᱮᱜ ᱪᱟ ᱦᱩᱭᱩᱜ ᱠᱟᱱᱟ ᱟᱵᱟᱨ ᱞᱟᱦᱟ ᱛᱮᱫᱚ ᱛᱟᱲᱟᱢ ᱛᱮ ᱥᱮ ᱥᱟᱭᱠᱮᱞ ᱛᱮ ᱡᱟᱸᱦᱟ ᱨᱟᱥᱛᱟ ᱪᱟᱞᱟᱜ ᱦᱩᱭᱩᱜ ᱠᱟᱱ ᱛᱟᱸᱦᱮᱱᱟ ᱡᱟᱸᱦᱟ ᱥᱚᱢᱚᱭ ᱦᱟᱛᱟᱣᱭᱮᱫ ᱛᱟᱸᱦᱮᱱᱟ ᱱᱮᱛᱟᱨ ᱫᱚ ᱚᱱᱟ ᱡᱟᱭᱜᱟ ᱫᱚ ᱢᱚᱴᱚᱨ ᱥᱟᱭᱠᱮᱞ ᱛᱮ ᱥᱮ ᱯᱩᱱ ᱪᱟᱠᱟ ᱜᱟᱹᱰᱤ ᱛᱮᱦᱚᱸ ᱟᱹᱰᱤ ᱠᱚᱢ ᱥᱚᱢᱚᱭᱨᱮ ᱡᱟᱭᱜᱟ ᱛᱤᱭᱳᱜᱚᱜ ᱠᱟᱱᱟ ᱛᱟᱨᱯᱚᱨ ᱤᱥᱠᱩᱞ ᱠᱚᱨᱮᱜ ᱦᱚᱸ ᱱᱚᱜ ᱚᱭ ᱡᱟᱸᱦᱟ ᱚᱞᱚᱜ ᱯᱟᱲᱦᱟᱜ ᱠᱟᱱ ᱛᱟᱸᱦᱮᱜᱼᱟ ᱚᱱᱟ ᱡᱟᱭᱜᱟ ᱨᱮᱦᱚᱸ ᱛᱚᱠᱷᱚᱱ ᱫᱚ ᱵᱮᱞᱟᱠᱵᱳᱨᱰ ᱨᱮᱠᱚ ᱚᱞᱮᱫ ᱠᱟᱱ ᱛᱟᱸᱦᱮᱱᱟ ᱚᱱᱟ ᱠᱚ ᱠᱚᱨᱮᱜ ᱠᱚ ᱫᱩᱲᱩᱵ ᱠᱟᱱ ᱛᱟᱸᱦᱮᱱᱟ ᱚᱱᱟ ᱡᱟᱭᱜᱟᱨᱮ ᱱᱮᱛᱟᱨ ᱫᱚ ᱠᱤᱵᱳᱨᱰ ᱨᱮᱠᱚ ᱚᱞ ᱫᱟ ᱛᱟᱨᱯᱚᱨᱮ ᱥᱟᱱᱟᱢ ᱫᱤᱠ ᱫᱤᱭᱮ ᱜᱮ ᱟᱭᱢᱟ ᱟᱭᱢᱟ ᱠᱚᱢ ᱥᱚᱢᱚᱭᱨᱮ ᱞᱟᱦᱟ ᱡᱟᱸᱦᱟ ᱰᱷᱮᱨ ᱥᱚᱢᱚᱭ ᱞᱟᱜᱟᱜ ᱠᱟᱱ ᱛᱟᱸᱦᱮᱜ ᱱᱮᱛᱟᱨ ᱫᱚ ᱚᱱᱟ ᱟᱹᱰᱤ ᱠᱚᱢ ᱥᱚᱢᱚᱭ ᱦᱩᱭᱩᱜ ᱠᱟᱱᱟ ᱥᱮ ᱠᱚᱢ ᱥᱚᱢᱚᱭᱨᱮ ᱦᱩᱭᱩᱜ ᱠᱟᱱᱟ ᱞᱟᱦᱟ ᱡᱟᱸᱦᱟ ᱦᱩᱲᱩ ᱠᱚ ᱪᱟᱥᱮᱫ ᱛᱟᱸᱦᱮᱱ ᱦᱮᱸ ᱚᱱᱟ ᱦᱩᱲᱩ ᱠᱚᱫᱚ ᱱᱟᱱᱟ ᱨᱚᱠᱚᱢ ᱯᱚᱫᱽᱫᱷᱚᱛᱤ ᱢᱮᱥᱤᱱ ᱫᱟᱨᱟ ᱛᱳ ᱱᱩᱛᱚᱱ ᱠᱟᱨᱛᱮ ᱡᱟᱸᱦᱟᱛᱮ ᱠᱚᱢ ᱥᱚᱢᱚᱭᱨᱮ ᱠᱚᱢ ᱧᱟᱢᱚᱜ ᱠᱟᱱᱟ ᱚᱱᱟ ᱠᱚᱜᱮ ᱱᱮᱛᱟᱨ ᱫᱚ ᱟᱭᱢᱟ ᱡᱤᱱᱤᱥ ᱤᱱᱟᱹ ᱪᱷᱟᱲᱟ ᱥᱟᱱᱟᱢ ᱡᱤᱱᱤᱥ ᱜᱮ ᱢᱟᱱᱮ ᱯᱟᱞᱴᱟᱣ ᱪᱟᱞᱟᱜ ᱠᱟᱱᱟ ᱡᱮ ᱱᱮᱛᱟᱨ ᱫᱚ ᱠᱷᱩᱵ ᱛᱟᱲᱟ ᱛᱟᱲᱤ ᱱᱮᱛᱟᱨ ᱫᱚ ᱡᱟᱸᱦᱟᱱᱟᱜ ᱜᱮ ᱦᱩᱭᱩᱜ ᱠᱟᱱᱟ